ᱢᱟᱞᱟᱭ ᱡᱚᱦᱟᱨ ᱜᱮ ᱟᱫᱚ ᱱᱚᱜᱼᱚᱸᱭ ᱟᱹᱱᱤᱡ ᱟᱹᱞᱤᱧ ᱵᱟᱨ ᱪᱟᱸᱫᱚ ᱞᱟᱦᱟᱛᱮ ᱯᱮᱱ ᱠᱟᱨᱰ ᱞᱤᱧ ᱮᱯᱞᱟᱭ ᱞᱮᱫ ᱛᱟᱦᱮᱸ ᱠᱟᱱᱟ ᱮᱠᱱᱳᱱᱚᱞᱮᱡᱽᱢᱮᱱᱴ ᱛᱤᱧ ᱛᱟᱦᱮᱸ ᱠᱟᱱᱟ ᱚᱣᱟᱱ ᱡᱤᱨᱳ ᱛᱷᱨᱤ ᱱᱟᱹᱭᱤᱱ ᱯᱷᱳᱨ ᱯᱷᱟᱹᱭᱤᱵᱽ ᱦᱳᱭ ᱟᱫᱚ ᱤᱧ ᱢᱮᱱ ᱥᱚᱢᱨᱟ ᱥᱚᱨᱮᱱ ᱟᱛᱳ ᱟᱹᱥᱩᱨ ᱜᱷᱟᱹᱴᱤ ᱟᱴ ᱪᱷᱚᱭ ᱩᱱᱤᱥᱥᱚ ᱩᱱᱩᱥᱟᱴ ᱤᱧᱟᱹᱜ ᱡᱟᱱᱟᱢ ᱢᱟᱦᱟ ᱟᱫᱚ ᱢᱟᱥᱮ ᱢᱟᱞᱟᱭ ᱧᱮᱞ ᱧᱚᱜ ᱟᱹᱞᱤᱧ ᱵᱤᱱ ᱚᱠᱟᱴᱟᱜ ᱨᱮ ᱤᱧᱟᱹᱜ ᱯᱮᱱ ᱠᱟᱨᱰ ᱢᱮᱱᱟᱜ ᱠᱟᱫᱟ ᱱᱤᱛᱚᱜ ᱫᱚ ᱵᱟᱹᱞᱤᱧ ᱧᱟᱢ ᱠᱟᱫᱟ ᱟᱫᱚ ᱤᱱᱟᱹ ᱨᱮᱭᱟᱜ ᱜᱮ ᱦᱩᱱᱟᱹᱝ ᱠᱚᱭ ᱞᱤᱧ ᱦᱮᱡ ᱠᱟᱱᱟ ᱦᱳᱭ ᱪᱮᱫ ᱠᱟᱜᱚᱡᱽ ᱠᱚ ᱵᱟᱹᱠᱤ ᱢᱮᱱᱟᱜᱼᱟ ᱪᱮᱫ ᱠᱚ ᱛᱨᱩᱴᱤ ᱚᱠᱟᱨᱮ ᱛᱟᱦᱮᱭᱮᱱᱟ ᱚᱠᱟ ᱥᱤᱜᱽᱱᱮᱪᱟᱨ ᱴᱟᱜ ᱠᱚ ᱧᱮᱞ ᱠᱚᱢ ᱵᱷᱟᱹᱞᱤ ᱞᱮᱠᱟ ᱧᱮᱞ ᱟᱛᱮᱫ ᱞᱟᱹᱭ ᱟᱹᱞᱤᱧ ᱵᱤᱱ ᱥᱟᱨ ᱟᱹᱞᱤᱧ ᱫᱟᱭᱟ ᱧᱚᱜ ᱟᱛᱮᱫ ᱥᱮᱵᱟᱞᱤᱧ ᱠᱷᱚᱡᱽ ᱠᱟᱱᱟ ᱟᱹᱵᱤᱱ ᱴᱷᱮᱱ ᱠᱷᱚᱱ ᱟᱹᱰᱤ ᱥᱟᱺᱜᱤᱧ ᱠᱷᱚᱱᱞᱤᱧ ᱦᱮᱡ ᱠᱟᱱᱟ ᱜᱟᱹᱰᱤ ᱢᱚᱴᱚᱨ ᱠᱷᱚᱨᱪᱟ ᱠᱟᱛᱮᱱ ᱟᱨ ᱠᱟᱢ ᱠᱟᱢ ᱠᱟᱡᱽ ᱠᱚ ᱵᱟᱹᱜᱤᱭᱟᱛᱮᱱ ᱟᱫᱚ ᱢᱟ ᱫᱟᱭᱟ ᱠᱟᱛᱮᱫ ᱞᱤᱧ ᱟᱵᱮᱱ ᱴᱷᱮᱱ ᱞᱤᱧ ᱱᱮᱦᱚᱨᱚᱜ ᱠᱟᱱᱟ ᱱᱤᱭᱟᱹ ᱠᱷᱚᱡᱽ ᱛᱚᱞᱟᱥ ᱦᱟᱛᱟᱣ ᱟᱛᱮᱱ ᱵᱤᱱ ᱞᱟᱹᱭ ᱟᱹᱞᱤᱧᱟ ᱚᱠᱟᱴᱟᱜ ᱨᱮ ᱪᱮᱫ ᱨᱮ ᱪᱤᱠᱟᱹ ᱟᱠᱟᱱ ᱛᱮ ᱵᱟᱹᱞᱤᱧ ᱧᱟᱢᱮᱫᱟ ᱯᱮ ᱪᱟᱸᱫᱚ ᱫᱷᱟᱹᱵᱤᱡ ᱜᱮ ᱛᱟᱺᱜᱤ ᱨᱮᱜᱮ ᱢᱮᱱᱟᱜ ᱟᱠᱟᱫ ᱞᱤᱧᱟᱹ ᱵᱟᱝ ᱞᱤᱧ ᱧᱟᱢ ᱫᱟᱲᱮᱭᱟᱜ ᱠᱟᱱᱟ ᱟᱹᱰᱤ ᱦᱚᱨᱚ ᱵᱚᱨᱚ ᱨᱮ ᱢᱤᱱᱟᱹᱧᱟ ᱱᱚᱣᱟ ᱵᱟᱝᱠᱷᱟᱱ ᱪᱮᱫ ᱠᱟᱹᱢᱤ ᱦᱚᱸ ᱛᱟᱹᱞᱤᱧ ᱵᱟᱝ ᱜᱟᱱᱚᱜ ᱠᱟᱱᱟ